ᱟᱪᱪᱷᱟ ᱫᱤᱫᱤ ᱞᱟᱹᱭ ᱢᱮᱥᱮ ᱟᱢ ᱡᱤᱵᱚᱱ ᱨᱮ ᱡᱚᱛᱚ ᱠᱷᱚᱱ ᱪᱮᱫ ᱮᱢ ᱠᱩᱥᱩᱭᱟᱜᱼᱟ ᱤᱧ ᱫᱚ ᱥᱮᱨᱮᱧ ᱤᱧ ᱠᱩᱥᱤᱭᱟᱜᱼᱟ ᱟᱨ ᱥᱮᱨᱮᱧ ᱫᱚ ᱟᱹᱰᱤ ᱨᱟᱹᱥᱠᱟᱹᱧ ᱟᱹᱭᱠᱟᱹᱣᱟ ᱤᱧᱛᱮᱧ ᱥᱮᱨᱮᱧᱟ ᱚᱱᱟ ᱤᱧ ᱟᱹᱰᱤ ᱢᱚᱸᱡᱽ ᱤᱧ ᱟᱹᱭᱠᱟᱹᱣᱟ ᱚᱱᱟ ᱞᱟᱹᱜᱤᱫ ᱜᱮ ᱥᱮᱨᱮᱧ ᱠᱚᱧ ᱠᱩᱥᱤᱭᱟᱜᱼᱟ ᱟᱨ ᱥᱮᱨᱮᱧ ᱞᱮᱠᱷᱟᱡᱤᱧ ᱢᱚᱱ ᱟᱹᱰᱤ ᱯᱷᱨᱤ ᱛᱟᱦᱮᱱ ᱛᱤᱧᱟᱹ ᱟᱨ ᱴᱨᱮᱰᱤᱥᱚᱱᱟᱞ ᱥᱮᱨᱮᱧ ᱟᱹᱰᱤ ᱟᱴᱤᱧ ᱠᱩᱥᱤᱭᱟᱜᱼᱟ ᱥᱮᱨᱮᱧ ᱨᱮ ᱟᱭᱢᱟ ᱨᱚᱠᱚᱢ ᱢᱟᱱᱮ ᱵᱷᱟᱥᱟ ᱛᱟᱦᱮᱸᱱᱟ ᱟᱭᱢᱟ ᱨᱚᱠᱚᱢ ᱡᱤᱱᱤᱥ ᱵᱟᱰᱟᱭ ᱛᱮᱱᱟᱜ ᱛᱟᱦᱮᱱᱟ ᱚᱱᱟᱛᱮ ᱥᱮᱨᱮᱧ ᱢᱚᱱᱮ ᱡᱚᱭ ᱛᱟᱢᱟ ᱢᱚᱱ ᱨᱟᱹᱥᱠᱟᱹᱭ ᱫᱚᱦᱚᱭ ᱛᱟᱢᱟ ᱚᱱᱟ ᱞᱟᱹᱜᱤᱫ ᱜᱮ ᱤᱧ ᱥᱮᱨᱮᱧ ᱟᱹᱰᱤ ᱜᱟᱱᱜᱤᱧ ᱠᱩᱥᱤᱭᱟᱜᱼᱟ ᱟᱹᱰᱤᱜᱟᱱ ᱟᱹᱰᱤ ᱨᱟᱹᱥᱠᱟᱹ